ᱥᱟᱱᱛᱟᱲ ᱦᱚᱲ ᱠᱚᱫᱚ ᱵᱟᱦᱟ ᱵᱟᱦᱟ ᱫᱚ ᱯᱷᱟᱹᱜᱩᱱ ᱪᱟᱸᱫᱚ ᱟᱨ ᱥᱚᱦᱚᱨᱟᱭ ᱯᱩᱥ ᱪᱟᱸᱫᱳ ᱱᱤᱭᱟᱹᱜᱮ ᱟᱹᱰᱤ ᱢᱟᱨᱟᱝ ᱞᱟᱠᱪᱟᱨ ᱠᱟᱱᱟ ᱟᱨ ᱱᱤᱭᱟᱹ ᱞᱟᱠᱪᱟᱨ ᱢᱟᱱᱟᱣ ᱠᱟᱛᱮᱜᱮ ᱢᱚᱡᱽ ᱠᱚ ᱧᱟᱢᱟ